ᱜᱚᱢᱠᱮ ᱟᱯᱮ ᱠᱮᱯ ᱞᱟᱹᱜᱤᱫ ᱛᱮ ᱠᱟᱹᱣᱰᱤ ᱮᱢ ᱞᱟᱦᱟ ᱦᱩᱭ ᱞᱮᱱᱟ ᱢᱮᱱᱠᱷᱟᱱ ᱱᱤᱛᱚᱜ ᱚᱱᱟ ᱠᱮᱵ ᱵᱟᱹᱛᱤᱞᱮᱱᱟ ᱚᱱᱟ ᱮᱢ ᱞᱟᱦᱟ ᱠᱟᱹᱣᱰᱤ ᱯᱷᱚᱱ ᱯᱮ ᱜᱩᱜᱩᱞ ᱯᱮ ᱥᱮ ᱯᱮᱴᱤᱭᱮᱢ ᱛᱮ ᱴᱨᱟᱱᱥᱯᱷᱟᱨ ᱨᱩᱣᱟᱹᱲᱟᱹᱧ ᱯᱮ